ᱦᱮᱸ

ᱟᱪᱪᱷᱟ ᱞᱟᱹᱭᱵᱤᱱ ᱮᱸᱻ ᱢᱮᱱᱟᱜ ᱜᱮᱭᱟ ᱟᱭᱢᱟ ᱜᱚᱴᱟᱝ ᱜᱮ ᱢᱮᱱᱟᱜᱼᱟ ᱮᱸᱻ ᱯᱩᱨᱩᱞᱤᱭᱟᱹ ᱨᱮᱫᱚ ᱡᱚᱭᱪᱚᱱᱰᱤ ᱵᱩᱨᱩ ᱢᱮᱱᱟᱜᱼᱟ ᱚᱱᱛᱮ ᱯᱟᱸᱧᱪᱮᱛ ᱰᱮᱢ ᱢᱮᱱᱟᱜᱼᱟ ᱟᱨ ᱱᱚᱛᱮ ᱟᱡᱚᱫᱤᱭᱟᱹ ᱵᱩᱨᱩ ᱢᱮᱱᱟᱜᱼᱟ ᱵᱟᱜᱷᱢᱩᱱᱰᱤ ᱨᱮ ᱢᱩᱠᱷᱚᱥ ᱜᱷᱚᱨ ᱢᱮᱱᱟᱜᱼᱟ ᱦᱮᱸ ᱦᱮᱸ ᱟᱡᱚᱫᱤᱭᱟᱹ ᱵᱩᱨᱩ ᱨᱮᱫᱚ ᱟᱹᱰᱤ ᱠᱤᱪᱷᱩ ᱡᱤᱱᱤᱥ ᱜᱮ ᱧᱮᱞᱚᱜ ᱞᱮᱠᱟᱱᱟᱜ ᱢᱮᱱᱟᱜ ᱜᱮᱭᱟ ᱟᱯᱟᱨ ᱰᱮᱢ ᱞᱳᱣᱟᱨ ᱰᱮᱢ ᱦᱮᱸ ᱯᱷᱚᱞᱥ ᱵᱟᱨᱭᱟ ᱯᱮᱭᱟ ᱜᱚᱴᱟᱝ ᱢᱮᱱᱟᱜᱼᱟ ᱟᱨ ᱱᱚᱛᱮ ᱢᱩᱨᱠᱩᱢᱟ ᱰᱮᱢ ᱢᱮᱱᱟᱜᱼᱟ ᱟᱨ ᱚᱱᱟ ᱟᱡᱚᱫᱤᱭᱟᱹ ᱵᱩᱨᱩ ᱠᱷᱚᱱ ᱫᱚ ᱚᱱᱮ ᱡᱟᱦᱟᱸ ᱪᱚᱲᱤᱫᱟ ᱢᱩᱠᱷᱚᱥ ᱜᱷᱚᱨ ᱵᱟᱜᱷᱢᱩᱱᱰᱤ ᱛᱷᱟᱱᱟ ᱚᱱᱟ ᱫᱚ ᱚᱱᱟ ᱥᱩᱨ ᱜᱮᱭᱟ ᱟᱨ ᱱᱚᱛᱮ ᱯᱨᱟᱭ ᱟᱭᱢᱟ ᱜᱚᱴᱟᱝ ᱜᱮ ᱢᱮᱱᱟᱜᱼᱟ ᱦᱮᱸ ᱦᱮᱸ ᱟᱵᱮᱱ ᱦᱮᱡ ᱫᱟᱲᱮᱭᱟᱜᱼᱟ ᱵᱮᱱ ᱟᱹᱰᱤ ᱟᱹᱰᱤ ᱦᱚᱲ ᱠᱚ ᱦᱤᱡᱩᱜ ᱠᱟᱱᱟ ᱱᱤᱛᱳᱜ ᱱᱚᱜᱼᱚᱭ ᱡᱟᱦᱟᱸ ᱱᱤᱛᱳᱜ ᱱᱚᱜ ᱚᱭ ᱡᱮ ᱯᱷᱟᱹᱜᱩᱱ ᱵᱚᱸᱜᱟ ᱥᱮᱴᱮᱨ ᱟᱠᱟᱱᱟ ᱢᱩᱨᱩᱫ ᱵᱟᱦᱟ ᱧᱮᱞ ᱟᱹᱰᱤ ᱦᱚᱲ ᱠᱚ ᱦᱤᱡᱩᱜ ᱠᱟᱱᱟ ᱦᱮᱸ ᱦᱮᱸ ᱦᱮᱸ ᱱᱚᱣᱟ ᱫᱚ ᱨᱟᱜᱟ ᱢᱟᱹᱴᱤ ᱮᱞᱟᱠᱟ ᱠᱟᱱᱟ ᱛᱳ ᱟᱫᱚ ᱟᱹᱰᱤ ᱢᱩᱨᱩᱫ ᱫᱟᱨᱮ ᱢᱮᱱᱟᱜᱼᱟ ᱱᱤᱛᱳᱜ ᱫᱚ ᱚᱱᱟ ᱢᱩᱨᱩᱫ ᱵᱟᱦᱟ ᱫᱚᱢᱮ ᱵᱟᱦᱟ ᱟᱠᱟᱱᱟ

ᱦᱮᱸ ᱦᱮᱸ ᱦᱮᱸ ᱱᱤᱛᱳᱜ ᱜᱮᱛᱳ ᱥᱟᱨᱡᱚᱢ ᱵᱟᱦᱟ ᱵᱟᱦᱟ ᱟᱠᱟᱱᱟ

ᱦᱮᱸ ᱦᱮᱸ ᱱᱚᱛᱮᱱᱟᱜ ᱯᱚᱨᱤᱵᱮᱥ ᱫᱚ ᱟᱹᱰᱤ ᱵᱷᱟᱹᱜᱤ ᱜᱮᱭᱟ ᱦᱮᱸ ᱟᱵᱮᱱ ᱡᱮ ᱠᱚᱱᱳ ᱥᱚᱢᱳᱭ ᱦᱮᱡ ᱫᱟᱲᱮᱭᱟᱜᱼᱟ ᱵᱮᱱ ᱱᱤᱛᱳᱜ ᱛᱳ ᱢᱩᱨᱩᱫ ᱵᱟᱦᱟ ᱥᱤᱡᱤᱱ ᱪᱟᱞᱟᱜ ᱠᱟᱱᱟ ᱦᱮᱸ ᱠᱤᱪᱷᱩ ᱠᱤᱪᱷᱩ ᱮᱞᱟᱠᱟ ᱨᱮᱫᱚ ᱛᱟᱯ ᱟᱠᱟᱱᱟ ᱠᱤᱪᱷᱩ ᱠᱤᱪᱷᱩ ᱮᱞᱟᱠᱟ ᱨᱮᱫᱚ ᱟᱹᱣᱨᱤᱭᱟᱜᱼᱟ ᱚᱱᱟ ᱫᱚ ᱚᱱᱮ ᱛᱚ ᱵᱟᱦᱟ ᱯᱚᱨᱚᱵᱽ

ᱦᱮᱸ ᱛᱳ ᱴᱷᱤᱠ ᱟᱪᱷᱮ ᱦᱤᱡᱩᱜ ᱵᱮᱱ ᱚᱠᱛᱚ ᱢᱟᱪᱦᱟ ᱦᱤᱡᱩᱜ ᱵᱮᱱ ᱦᱟᱸᱜ ᱦᱮᱸ ᱦᱮᱸ ᱴᱷᱤᱠ ᱟᱪᱷᱮ